ᱡᱩᱜᱽ ᱵᱚᱫᱚᱞ ᱥᱟᱶ ᱥᱟᱶᱛᱮ ᱠᱷᱮᱞ ᱠᱷᱮᱹᱞᱳᱸᱰ ᱟᱨᱵᱟᱝ ᱱᱟᱣᱟ ᱱᱟᱣᱟ ᱠᱷᱮᱞ ᱠᱚᱦᱚᱸ ᱦᱮᱡ ᱟᱠᱟᱱᱟ ᱚᱱᱠᱟ ᱞᱮᱠᱟᱛᱮ ᱟᱵᱚ ᱱᱟᱦᱟᱜ ᱜᱤᱫᱽᱨᱟᱹ ᱠᱚᱫᱚ ᱟᱹᱰᱤ ᱟᱭᱢᱟ ᱞᱮᱠᱟᱱ ᱱᱟᱣᱟᱱᱟᱜ ᱠᱷᱮᱞ ᱠᱚ ᱠᱷᱮᱞ ᱠᱟᱱᱟ ᱡᱮᱢᱚᱱᱠᱤ ᱯᱷᱤᱨᱤ ᱯᱷᱟᱭᱟᱨ ᱯᱚᱵᱽᱡᱤ ᱥᱟᱶᱛᱮ ᱵᱷᱟᱞᱟᱯᱮᱝᱠ ᱠᱩᱥᱛᱤ ᱮᱢᱟᱱ ᱛᱮᱭᱟᱜ ᱱᱟᱣᱟ ᱱᱟᱣᱟ ᱠᱷᱮᱞ ᱠᱚ ᱦᱮᱡ ᱟᱠᱟᱱᱟ ᱱᱚᱣᱟ ᱠᱚ ᱠᱷᱮᱞ ᱨᱮᱫᱚ ᱜᱤᱫᱽᱨᱟᱹ ᱟᱹᱰᱤᱜᱮ ᱡᱤᱫᱽᱡᱟᱹᱥᱛᱤ ᱠᱚ ᱦᱟᱛᱟᱣᱮᱜᱼᱟ ᱟᱨᱠᱚ ᱠᱷᱮᱞ ᱠᱟᱱᱟ ᱥᱮᱫᱟᱭ ᱫᱚ ᱡᱚᱛᱚᱜᱮ ᱚᱯᱞᱟᱭᱤᱱ ᱜᱮᱢ ᱠᱚ ᱠᱷᱮᱞ ᱠᱟᱱ ᱛᱟᱦᱮᱱᱟ ᱡᱮᱢᱚᱱᱠᱤ ᱠᱤᱨᱠᱮᱴ ᱵᱚᱞ ᱞᱟᱹᱴᱷᱩ ᱮᱢᱟᱱ ᱛᱮᱭᱟᱜ ᱢᱮᱱᱠᱷᱟᱱ ᱡᱩᱜᱽᱵᱚᱫᱚᱞ ᱥᱟᱶ ᱥᱟᱶᱛᱮ ᱠᱷᱮᱞ ᱠᱚᱦᱚᱸ ᱟᱨᱩᱭᱱᱟ ᱟᱨᱵᱟᱝ ᱢᱚᱰᱟᱨᱱ ᱱᱟ ᱥᱮ ᱡᱚᱛᱚᱜᱮ ᱚᱱᱞᱟᱭᱤᱱ ᱜᱮᱢ ᱰᱤᱡᱤᱴᱮᱞ ᱜᱮᱢᱱᱟ ᱚᱱᱠᱟ ᱞᱮᱠᱟᱛᱮ ᱱᱟᱦᱟᱜ ᱜᱤᱫᱽᱨᱟᱹ ᱠᱚᱫᱚ ᱱᱟᱣᱟ ᱫᱤᱱᱨᱮ ᱚᱱᱞᱟᱭᱤᱱ ᱜᱮᱢ ᱦᱚᱠᱚ ᱠᱷᱮᱞ ᱠᱟᱱᱟ ᱯᱷᱤᱨᱤ ᱯᱷᱟᱭᱟᱨ ᱠᱚ ᱯᱚᱵᱽᱡᱤᱠᱚ ᱮᱢᱟᱱ ᱛᱮᱭᱟᱜ ᱚᱱᱞᱟᱭᱤᱱ ᱛᱮᱠᱚ ᱠᱷᱮᱞ ᱠᱟᱱᱟ